ᱵᱟᱦᱟ ᱮᱱᱮᱡ ᱫᱚ ᱚᱱᱟ ᱫᱚ ᱵᱷᱤᱱᱟᱹ ᱮᱱᱮᱡ ᱠᱟᱱᱟ ᱱᱟᱭᱠᱮ ᱠᱚ ᱤᱫᱤᱭᱮᱭᱟᱠᱚ ᱮᱱᱮᱡ ᱮᱱᱮᱡ ᱛᱮ ᱵᱟᱦᱟ ᱫᱚ ᱚᱱᱟ ᱠᱚ ᱚᱲᱟᱜ ᱠᱷᱚᱱᱟᱜ ᱩᱢ ᱯᱷᱟᱨᱪᱟ ᱵᱟᱲᱟ ᱠᱟᱛᱮᱫ ᱤᱫᱤᱭᱟᱠᱚ ᱟᱨ ᱚᱱᱟ ᱫᱚ ᱵᱷᱤᱱᱟᱹ ᱮᱱᱮᱡ ᱠᱟᱱᱟ ᱚᱱᱟ ᱫᱚ ᱱᱟᱭᱠᱮ ᱟᱹᱜᱩ ᱫᱚ ᱵᱟᱦᱟ ᱮᱱᱮᱡ ᱠᱚ ᱢᱮᱛᱟᱜᱼᱟ ᱟᱨ ᱰᱟᱦᱟᱨ ᱮᱱᱮᱡ ᱫᱚ ᱚᱱᱟ ᱫᱚ ᱟᱠᱷᱲᱟ ᱨᱮᱠᱚ ᱮᱱᱮᱡᱼᱟ ᱚᱱᱟ ᱫᱚ ᱟᱠᱷᱲᱟ ᱨᱮ ᱛᱩᱢᱫᱟᱜ ᱴᱟᱢᱟᱠ ᱟᱛᱮᱫ ᱡᱷᱚᱛᱚ ᱵᱩᱰᱷᱤ ᱮᱨᱟ ᱠᱚ ᱵᱟᱹᱦᱩ ᱠᱩᱲᱤ ᱠᱚ ᱰᱟᱹᱝᱜᱩᱣᱟᱹ ᱠᱩᱲᱤ ᱠᱚ ᱡᱷᱚᱛᱚ ᱠᱚ ᱩᱰᱩᱠᱚᱜᱼᱟ ᱟᱨ ᱥᱤᱸᱜᱟᱹᱲ ᱵᱮᱲᱟ ᱚᱸᱰᱮ ᱠᱚ ᱮᱱᱮᱡ ᱟᱠᱚ ᱟᱹᱪᱩᱨᱚᱜᱼᱟ ᱠᱚ ᱚᱸᱰᱮ ᱮᱱᱮᱡ ᱟᱠᱚ ᱟᱨ ᱟᱹᱰᱤ ᱥᱚᱠᱛᱚ ᱠᱚ ᱡᱟᱣᱨᱟᱜᱼᱟ ᱮᱴᱟᱜ ᱟᱛᱳᱨᱮᱱ ᱠᱚᱠᱚ ᱦᱤᱡᱩᱜᱼᱟ ᱠᱚᱲᱟ ᱠᱚᱠᱚ ᱠᱚᱲᱟ ᱦᱚᱯᱚᱱ ᱠᱚᱠᱚ ᱦᱤᱡᱩᱜᱼᱟ ᱩᱱᱠᱩ ᱦᱚᱸ ᱮᱱᱮᱡ ᱠᱚᱠᱚ ᱥᱟᱵᱚᱜᱼᱟ ᱮᱱᱮᱡ ᱟᱠᱚ ᱟᱨᱦᱚᱸ ᱟᱫᱚᱢ ᱫᱚ ᱛᱩᱢᱫᱟᱜ ᱴᱟᱢᱟᱠ ᱠᱚᱠᱚ ᱨᱩᱭᱟ ᱟᱨᱦᱚᱸ ᱨᱩ ᱵᱷᱟᱜᱟᱣ ᱮᱱᱟᱠᱚ ᱮᱱᱮᱡ ᱟᱹᱪᱩᱨ ᱠᱮᱫᱟᱢ ᱟᱹᱰᱤ ᱫᱷᱟᱣ ᱟᱹᱰᱤ ᱫᱷᱟᱣ ᱛᱟᱭᱱᱚᱢ ᱫᱚ ᱛᱷᱤᱨᱟᱠᱚ ᱛᱷᱤᱨ ᱠᱟᱛᱮᱫ ᱫᱚ ᱟᱨᱦᱚᱸ ᱠᱚᱲᱟ ᱠᱚᱠᱚ ᱥᱮᱨᱮᱧ ᱟᱠᱚ ᱟᱨᱦᱚᱸ ᱠᱩᱲᱤ ᱠᱚᱠᱚ ᱟᱨᱚᱠᱚ ᱥᱮᱨᱮᱧ ᱨᱩᱣᱟᱹᱲᱟ ᱛᱮᱞᱟᱭᱟᱠᱚ ᱚᱱᱟ ᱵᱟᱨᱭᱟ ᱯᱮᱭᱟ ᱠᱚ ᱥᱮᱨᱮᱧᱟᱠᱚ ᱩᱱᱟᱹᱜ ᱜᱮᱠᱚ ᱡᱟᱨᱣᱟ ᱠᱚᱜ ᱫᱚ ᱱᱟᱣᱟ ᱟᱛᱳ ᱨᱮᱱ ᱢᱤᱫ ᱫᱚᱞ ᱠᱚ ᱦᱮᱡ ᱠᱚᱜᱼᱟ ᱠᱚᱲᱟ ᱱᱟᱣᱟ ᱟᱛᱳ ᱨᱮᱱ ᱢᱤᱫ ᱫᱚᱞ ᱦᱮᱡ ᱠᱚᱜᱼᱟ ᱠᱚ ᱤᱱᱟᱹᱠᱷᱟᱱ ᱩᱱᱠᱩ ᱦᱚᱸᱠᱚ ᱥᱮᱨᱮᱧ ᱟᱠᱚ ᱢᱤᱫ ᱫᱚᱞ ᱠᱟᱛᱮᱫ ᱠᱚᱲᱟ ᱩᱱᱠᱩ ᱠᱚ ᱥᱮᱨᱮᱧ ᱟᱠᱚ ᱰᱟᱦᱟᱨ ᱟᱨ ᱢᱤᱫ ᱫᱚᱞ ᱩᱱᱠᱩ ᱦᱚᱸᱠᱚ ᱥᱮᱨᱮᱧᱟ ᱰᱟᱦᱟᱨ ᱤᱱᱟᱹ ᱠᱷᱟᱱ ᱠᱩᱲᱤ ᱫᱚ ᱩᱱᱠᱩᱣᱟᱜ ᱥᱮᱨᱮᱧ ᱟᱨᱦᱚᱸ ᱠᱚ ᱛᱮᱞᱟᱭᱟ ᱛᱮᱞᱟᱭᱟᱠᱚ ᱱᱩᱠᱩ ᱫᱚ ᱦᱚᱲᱟᱜ ᱢᱤᱫ ᱫᱷᱟᱣ ᱠᱚ ᱛᱮᱞᱟᱭᱟᱠᱚ ᱟᱨᱦᱚᱸ ᱱᱩᱠᱩ ᱫᱚᱞ ᱠᱚ ᱥᱮᱨᱮᱧᱟ ᱰᱟᱦᱟᱨ ᱩᱱᱠᱩᱣᱟᱜ ᱦᱚᱸᱠᱚ ᱛᱮᱞᱟᱭᱟ ᱟᱨᱦᱚᱸ ᱚᱱᱠᱟ ᱜᱮ ᱟᱰᱤ ᱫᱚᱞ ᱠᱚ ᱦᱮᱡ ᱠᱚᱜᱼᱟ ᱟᱨᱦᱚᱸ ᱩᱱᱠᱩ ᱦᱚᱸᱠᱚ ᱥᱮᱨᱮᱧᱟ ᱩᱱᱠᱩᱣᱟᱜ ᱦᱚᱸᱠᱚ ᱛᱮᱞᱟᱭᱟ ᱚᱱᱠᱟᱛᱮ ᱟᱹᱰᱤ ᱵᱤᱞᱚᱢ ᱦᱩᱭᱩᱜᱼᱟ ᱩᱱᱟᱹᱜ ᱦᱚᱲᱟᱜ ᱢᱟᱱᱮ ᱪᱟᱨ ᱯᱟᱸᱪ ᱡᱚᱲ ᱠᱚᱣᱟᱜ ᱠᱚ ᱛᱮᱞᱟᱭᱟᱠᱚ